ᱟᱞᱮ ᱢᱟ ᱠᱟᱹᱴᱤᱡ ᱠᱷᱚᱱ ᱜᱮ ᱥᱟᱶᱛᱟᱞᱤ ᱵᱷᱟᱥᱟᱜᱮ ᱛᱮᱢᱟᱞᱮ ᱥᱟᱶᱛᱟᱞᱤ ᱦᱚᱲ ᱠᱟᱱ ᱛᱚᱵᱮ ᱱᱤᱭᱟᱹ ᱟᱵᱚ ᱯᱚᱥᱪᱤᱢ ᱵᱟᱝᱞᱟ ᱨᱮ ᱥᱟᱱᱛᱟᱲ ᱠᱚᱫᱚ ᱥᱟᱱᱛᱟᱲᱤ ᱵᱷᱟᱥᱟ ᱛᱮᱫᱚ ᱵᱟᱝ ᱠᱚ ᱢᱮᱱ ᱫᱟ ᱚᱞᱚᱜ ᱯᱟᱲᱦᱟᱜ ᱢᱟ ᱥᱮᱬᱟᱣ ᱠᱟᱱᱟᱞᱮ ᱵᱟᱝᱞᱟ ᱵᱷᱟᱥᱟ ᱛᱮᱜᱮ ᱜᱚᱴᱟ ᱚᱥᱚᱢᱤᱭᱟ ᱡᱷᱟᱲᱠᱷᱚᱸᱰ ᱱᱤᱡᱮ ᱱᱤᱡᱮ ᱨᱟᱡᱽᱡᱚ ᱨᱮ ᱱᱤᱡᱮ ᱱᱤᱡᱮ ᱵᱷᱟᱥᱟ ᱯᱨᱚᱭᱳᱜᱽ ᱵᱟᱝ ᱠᱟᱛᱮᱫ ᱵᱟᱝᱞᱟ ᱵᱷᱟᱥᱟ ᱜᱮ ᱵᱮᱵᱚᱦᱟᱨᱚᱜ ᱠᱟᱱᱟ ᱚᱱᱟ ᱠᱚ ᱱᱤᱡᱮᱨᱟᱜ ᱵᱷᱟᱥᱟ ᱜᱮ ᱡᱩᱫᱤ ᱟᱵᱚ ᱵᱚᱱ ᱟᱫᱟ ᱵᱟᱝᱞᱟ ᱵᱷᱟᱥᱟ ᱛᱮᱵᱚᱱ ᱫᱟᱯᱟᱞ ᱚᱪᱚᱭᱟ ᱢᱮᱱᱠᱷᱟᱱ ᱫᱚ ᱟᱫᱚ ᱪᱤᱠᱟ ᱛᱮᱵᱚ ᱪᱮᱫ ᱠᱮᱭᱟ